ᱯᱨᱚᱛᱷᱚᱢ ᱥᱮᱨᱣᱟ ᱥᱮ ᱵᱚᱸᱜᱟᱼᱵᱩᱨᱩᱜ ᱫᱚ ᱥᱮ ᱢᱟᱱᱟᱣ ᱛᱟᱵᱚᱱ ᱫᱚ ᱥᱚᱦᱚᱨᱟᱭ ᱦᱟᱸᱜ ᱵᱚᱱ ᱢᱟᱱᱟᱣᱟ ᱚᱱᱟ ᱥᱚᱦᱚᱨᱟᱭ ᱫᱚ ᱟᱵᱚᱫᱚ ᱯᱨᱚᱛᱷᱚᱢ ᱯᱚᱨᱚᱵᱽ ᱠᱟᱱ ᱛᱟᱵᱚᱱᱟ ᱚᱱᱟ ᱫᱚᱵᱚᱱ ᱢᱟᱱᱟᱣᱟ ᱥᱚᱦᱚᱨᱟᱭ ᱵᱚᱸᱜᱟᱨᱮ ᱟᱨ ᱜᱳᱴᱟ ᱡᱷᱟᱲᱠᱷᱚᱸᱰ ᱨᱮᱜᱮ ᱢᱮᱱᱠᱷᱟᱱ ᱚᱱᱟᱫᱚ ᱛᱟᱦᱮᱸ ᱠᱟᱱᱟ ᱢᱮᱱᱠᱷᱟᱱ ᱫᱩᱢᱠᱟ ᱡᱮᱞᱟ ᱨᱮᱫᱚ ᱦᱟᱸᱜ ᱥᱟᱠᱨᱟᱛ ᱛᱟᱭᱚᱢ ᱠᱮᱫ ᱟᱠᱚ ᱟᱵᱚ ᱫᱚ ᱥᱚᱦᱚᱨᱟᱭ ᱪᱟᱸᱫᱳ ᱨᱮᱜᱮ ᱚᱱᱟ ᱫᱚᱵᱚᱱ ᱢᱟᱱᱟᱣᱟ ᱢᱮᱱᱠᱷᱟᱱ ᱚᱱᱟ ᱢᱟᱱᱟᱣ ᱨᱮᱫᱚ ᱯᱨᱚᱛᱷᱚᱢ ᱫᱚ ᱦᱩᱭᱩᱜ ᱠᱟᱱᱟ ᱰᱟᱝᱨᱤᱭᱟᱜ ᱵᱚᱱ ᱞᱟᱹᱭᱟ ᱢᱮᱱᱠᱷᱟᱱ ᱯᱤᱴᱷᱟᱹᱭᱟᱵᱚᱱ ᱡᱚᱢ ᱦᱚᱪᱚ ᱠᱚᱣᱟᱵᱚᱱ ᱰᱟᱝᱨᱤ ᱤᱱᱟᱹ ᱵᱚᱱ ᱮᱱᱮᱡ ᱥᱮᱨᱮᱧᱟ ᱠᱷᱩᱱᱴᱟᱹᱣ ᱠᱚᱣᱟᱵᱚᱱ ᱟᱹᱰᱤ ᱠᱤᱪᱷᱩᱭᱟᱵᱚᱱ ᱜᱟᱹᱭ ᱵᱚᱱ ᱡᱟᱸᱜᱟᱣ ᱠᱚᱣᱟ ᱡᱚᱛᱚᱦᱚᱲ ᱜᱮ ᱩᱱ ᱡᱚᱠᱷᱚᱱ ᱫᱚ ᱢᱟᱱᱮ ᱩᱱᱠᱩ ᱡᱚᱢᱼᱧᱩ ᱞᱟᱹᱜᱤᱫ ᱛᱮᱫᱚ ᱫᱷᱩᱛᱤ ᱦᱚᱸ ᱥᱮ ᱯᱳᱴ ᱦᱚᱸ ᱚᱱᱟ ᱨᱩᱝᱜᱤᱱ ᱥᱟᱹᱲᱤ ᱥᱮ ᱚᱱᱟ ᱨᱚᱝᱜᱤᱱ ᱡᱟᱢᱟ ᱯᱮᱱᱴ ᱛᱮᱫᱚ ᱵᱟᱵᱚᱱ ᱢᱟᱱᱟᱣᱟ ᱦᱟᱸᱜ ᱵᱟᱵᱚᱱ ᱫᱮᱵᱟᱼᱥᱮᱵᱟᱭᱟ ᱩᱱ ᱡᱚᱠᱷᱚᱱ ᱫᱚ ᱵᱚᱸᱜᱟᱼᱵᱩᱨᱩ ᱦᱚᱸ ᱟᱵᱚ ᱫᱚ ᱥᱚᱦᱚᱨᱟᱭ ᱡᱚᱠᱷᱚᱱ ᱡᱮᱢᱚᱱ ᱦᱟᱺᱰᱤ ᱢᱟᱺᱰᱤ ᱵᱚᱱ ᱵᱚᱸᱜᱟᱭᱟᱵᱚᱱ ᱵᱩᱨᱩᱭᱟᱵᱚᱱ ᱯᱩᱸᱰ ᱞᱩᱜᱽᱲᱤᱡ ᱯᱩᱸᱰ ᱫᱷᱩᱛᱤ ᱛᱮᱜᱮᱵᱚᱱ ᱵᱚᱸᱜᱟᱼᱵᱩᱨᱩᱭᱟ ᱟᱨ ᱚᱱᱟ ᱛᱮᱜᱮ ᱵᱚᱱ ᱢᱟᱱᱟᱣᱟ ᱥᱮᱫᱟᱭ ᱠᱷᱚᱱ ᱚᱱᱠᱟᱜᱮ ᱢᱮᱱᱟᱜᱼᱟ ᱱᱤᱛᱚᱜ ᱦᱚᱸ ᱚᱱᱠᱟᱜᱮ ᱢᱮᱱᱟᱜ ᱤᱫᱤᱭᱟ ᱪᱟᱞᱟᱜ ᱠᱟᱱᱟ